ᱱᱚᱣᱟ ᱴᱚᱴᱷᱟ ᱨᱮᱱ ᱡᱟᱦᱟᱸ ᱜᱮ ᱠᱷᱮᱞᱳᱰᱤᱭᱟᱹ ᱠᱚ ᱠᱷᱮᱞ ᱠᱟᱱ ᱩᱱᱠᱩ ᱠᱚ ᱜᱚᱲᱚ ᱞᱮᱠᱟᱱᱟᱜ ᱫᱚ ᱱᱤᱭᱟᱹᱜᱮ ᱠᱟᱱᱟ ᱡᱮ ᱡᱟᱦᱟᱸ ᱡᱟᱱᱤᱡ ᱯᱨᱚᱛᱤᱱᱤᱫᱷᱤ ᱠᱚ ᱢᱮᱱᱟᱜ ᱟᱠᱟᱫ ᱠᱚ ᱮᱢ ᱯᱤ ᱮᱢ ᱮᱞ ᱮ ᱥᱤ ᱳ ᱵᱤ ᱰᱤ ᱳ ᱩᱱᱠᱩ ᱠᱚᱣᱟᱜ ᱡᱩᱫᱤ ᱜᱚᱲᱚ ᱠᱚ ᱛᱟᱦᱮᱱᱟ ᱤᱱᱟᱹ ᱠᱷᱟᱱ ᱞᱟᱦᱟ ᱥᱮᱱ ᱠᱚ ᱠᱷᱮᱞᱳᱰᱤᱭᱟᱹ ᱠᱚᱠᱚ ᱟᱹᱰᱤ ᱞᱚᱜᱚᱱ ᱠᱚ ᱨᱟᱠᱟᱵ ᱫᱟᱲᱮᱭᱟᱜᱼᱟ ᱟᱨ ᱯᱚᱱᱚᱛ ᱠᱷᱮᱞ ᱨᱮ ᱡᱟᱹᱛᱤᱭᱟᱹᱨᱤ ᱟᱠᱷᱲᱟ ᱨᱮ ᱥᱮ ᱡᱮᱜᱮᱫ ᱡᱟᱠᱟᱫ ᱨᱮᱠᱚ ᱠᱷᱮᱞ ᱫᱟᱲᱮᱭᱟᱜᱼᱟ ᱢᱮᱱᱛᱮ ᱦᱩᱫᱤᱥᱚᱜ ᱠᱟᱱᱟ ᱟᱨ ᱡᱟᱦᱟᱸ ᱛᱤᱱᱟᱹᱜ ᱜᱮ ᱢᱟᱨᱟᱝ ᱢᱟᱨᱟᱝ ᱥᱚᱝᱜᱷᱚ ᱠᱚ ᱢᱮᱱᱟᱜ ᱟᱠᱟᱫ ᱛᱟᱠᱚ ᱩᱱᱠᱩ ᱡᱩᱫᱤ ᱮᱛᱷᱞᱮᱴᱤᱠ ᱵᱷᱟᱨᱚᱛᱤᱭᱚ ᱮᱛᱷᱞᱮᱴᱤᱠᱥ ᱥᱟᱞᱟᱜ ᱡᱩᱫᱤ ᱡᱩᱲᱟᱹᱣ ᱠᱟᱛᱮᱫ ᱠᱚ ᱪᱟᱞᱟᱜᱼᱟ ᱟᱹᱰᱤ ᱞᱚᱜᱚᱱ ᱛᱮᱠᱚ ᱥᱮᱴᱮᱨ ᱫᱟᱲᱮᱭᱟᱜᱼᱟ ᱢᱮᱱᱛᱮ ᱦᱩᱫᱤᱥᱚᱜ ᱠᱟᱱᱟ ᱟᱨ ᱠᱞᱟᱵᱽ ᱨᱮᱭᱟᱜ ᱡᱩᱫᱤ ᱥᱟᱯᱳᱨᱴ ᱛᱟᱦᱮᱱᱟ ᱟᱨ ᱵᱟᱝ ᱱᱩᱠᱩ ᱠᱚ ᱵᱟᱪᱷᱱᱟᱣ ᱟᱠᱟᱱ ᱜᱚᱢᱠᱮ ᱠᱚᱣᱟᱜ ᱮᱢ ᱮ ᱮᱞ ᱮᱢ ᱯᱤ ᱠᱚ ᱱᱩᱠᱩ ᱠᱚ ᱡᱩᱫᱤ ᱠᱚ ᱜᱚᱲᱚᱜᱼᱟ ᱤᱱᱟᱹ ᱠᱷᱟᱱ ᱟᱵᱟᱨ ᱦᱮᱸ ᱠᱷᱮᱞᱳᱰᱤᱭᱟᱹ ᱠᱚᱦᱚᱸ ᱡᱮᱜᱮᱫ ᱡᱟᱠᱟᱛ ᱨᱮᱠᱚ ᱠᱷᱮᱞ ᱫᱟᱲᱮᱭᱟᱜᱼᱟ ᱟᱨ ᱵᱷᱟᱹᱜᱤ ᱧᱩᱛᱩᱢ ᱠᱚ ᱫᱚᱦᱚ ᱫᱟᱲᱮᱭᱟᱜᱼᱟ ᱢᱮᱱᱛᱮ ᱢᱚᱱᱮᱜᱼᱟ